ᱡᱚᱦᱟᱨ ᱜᱮ ᱱᱚᱜᱼᱚᱭ ᱤᱧᱟᱹᱜ ᱧᱩᱛᱩᱢ ᱢᱟ ᱡᱟᱨᱢᱟᱱ ᱢᱟᱰᱰᱤ ᱛᱚ ᱤᱧᱫᱚ ᱟᱢ ᱴᱷᱮᱡ ᱤᱧ ᱯᱷᱳᱱᱫᱟ ᱡᱮ ᱜᱟᱹᱰᱤ ᱵᱷᱟᱲᱟᱭ ᱞᱟᱹᱜᱤᱫ ᱛᱮ ᱛᱚ ᱪᱟᱞᱟᱜᱼᱟᱹᱧ ᱦᱟᱱᱟ ᱵᱟᱞᱩᱜᱷᱟᱴ ᱥᱮᱡ ᱛᱚ ᱵᱟᱞᱩᱜᱷᱟᱴᱤᱧ ᱪᱟᱞᱟᱜᱼᱟ ᱛᱚ ᱛᱤᱱᱟᱹᱜ ᱵᱷᱟᱲᱟᱢ ᱦᱟᱛᱟᱣᱟ ᱚᱱᱟ ᱟᱢ ᱞᱟᱹᱭᱟᱹᱧ ᱢᱮ ᱛᱚ ᱵᱟᱨ ᱫᱤᱱ ᱜᱟᱱ ᱦᱳᱭᱛᱳ ᱤᱧ ᱛᱟᱦᱮᱱᱟ ᱵᱟᱨ ᱫᱤᱱ ᱛᱟᱭᱱᱚᱢ ᱫᱚ ᱦᱤᱡᱩᱜᱚᱜᱼᱟ ᱟᱞᱮ ᱚᱲᱟᱜ ᱯᱷᱮᱢᱤᱞᱤ ᱨᱮᱱ ᱡᱚᱛᱚ ᱞᱮ ᱪᱟᱞᱟᱜᱼᱟ ᱛᱚ ᱫᱟᱬᱟᱱ ᱞᱮᱠᱟ ᱱᱚᱣᱟᱜᱮ ᱟᱢ ᱵᱟᱰᱟᱭ ᱦᱚᱪᱚᱭᱤᱧ ᱢᱮ